ᱟᱢ ᱪᱮᱫ ᱪᱷᱟᱯᱟᱣᱟᱱ ᱯᱩᱛᱷᱤ ᱵᱟᱠᱷᱟᱱ ᱤᱞᱮᱠᱴᱨᱚᱱᱤᱠ ᱟᱹᱨᱩ ᱯᱷᱮᱨᱟᱣ ᱮᱢ ᱠᱩᱥᱤᱭᱟᱜᱼᱟ ᱱᱚᱣᱟ ᱤᱫᱤ ᱠᱟᱛᱮᱫ ᱢᱮᱱ ᱞᱮᱠᱷᱟᱱ ᱯᱩᱛᱷᱤ ᱟᱨ ᱤᱞᱮᱠᱴᱨᱤᱠ ᱢᱩᱫᱽᱨᱮ ᱵᱟᱨᱭᱟ ᱫᱚ ᱟᱹᱰᱤ ᱵᱷᱮᱜᱟᱨ ᱜᱮᱭᱟ ᱡᱮᱞᱮᱠᱟ ᱯᱩᱛᱷᱤ ᱪᱷᱟᱯᱟᱣ ᱛᱟᱦᱮᱱ ᱠᱷᱟᱱ ᱚᱱᱟ ᱫᱚ ᱨᱟᱠᱷᱤ ᱡᱳᱜᱟᱣ ᱛᱟᱦᱮᱸᱱᱟ ᱦᱟᱯᱮᱱ ᱫᱤᱱ ᱦᱤᱞᱳᱜ ᱯᱟᱲᱦᱟᱣ ᱟᱹᱧ ᱫᱚᱦᱚ ᱠᱟᱜ ᱟᱹᱧ ᱚᱱᱠᱟ ᱞᱮᱠᱟ ᱤᱞᱮᱠᱴᱨᱤᱠ ᱨᱮᱱᱟᱜ ᱡᱟᱦᱟᱸ ᱦᱤᱸᱥ ᱛᱮᱫ ᱫᱚ ᱦᱚᱭᱛᱳ ᱚᱱᱟᱨᱮᱢ ᱨᱮᱠᱚᱨᱰ ᱫᱚᱦᱚ ᱠᱟᱫᱟ ᱯᱚᱨᱮᱛᱮ ᱚᱴᱳᱢᱮᱴᱤᱠ ᱯᱷᱚᱨᱢᱨᱴ ᱫᱟᱲᱮᱭᱟᱜᱼᱟ ᱰᱤᱞᱤᱴ ᱫᱟᱲᱮᱭᱟᱜᱼᱟ ᱟᱫ ᱫᱟᱲᱮᱭᱟᱜᱼᱟ ᱚᱱᱟ ᱨᱮᱭᱟᱜ ᱢᱟᱫᱽᱫᱷᱚᱢ ᱫᱚ ᱵᱷᱟᱹᱜᱤ ᱜᱮᱭᱟ ᱵᱟᱱᱟᱨ ᱜᱮ ᱢᱮᱱ ᱞᱮᱠᱷᱟᱱ ᱫᱚ ᱚᱱᱟ ᱫᱚ ᱟᱯᱱᱟᱨ ᱴᱷᱮᱱᱜᱮ ᱚᱠᱟᱴᱟᱜ ᱚᱠᱟ ᱞᱮᱠᱟᱢ ᱯᱚᱨᱤᱪᱚᱨᱡᱟᱭᱟ ᱚᱱᱠᱟ ᱞᱮᱠᱟ ᱛᱟᱦᱮᱸᱱᱟ ᱛᱳ ᱢᱮᱱ ᱞᱮᱠᱷᱟᱱ ᱪᱷᱟᱯᱟ ᱟᱠᱟᱱ ᱯᱩᱛᱷᱤ ᱨᱮᱭᱟᱜ ᱜᱚᱱᱚᱝ ᱫᱚ ᱟᱹᱰᱤ ᱢᱚᱦᱚᱛ ᱜᱮᱭᱟ ᱫᱚᱥᱟᱨ ᱠᱩᱠᱞᱤ ᱪᱮᱫᱟᱜ ᱟᱢ ᱚᱰᱤᱭᱳ ᱵᱩᱠ ᱟᱸᱡᱚᱢ ᱟᱠᱟᱫᱟᱢ ᱚᱰᱤᱭᱳ ᱫᱚ ᱢᱤᱫᱴᱟᱱ ᱱᱚᱝᱠᱟᱱ ᱢᱟᱫᱽᱫᱷᱚᱢ ᱠᱟᱱᱟ ᱱᱚᱣᱟ ᱫᱚ ᱢᱮᱱ ᱞᱮᱠᱷᱟᱱ ᱫᱚ ᱵᱚᱫᱷᱤᱨ ᱠᱚᱣᱟᱜ ᱥᱮ ᱠᱟᱞᱟ ᱠᱟᱬᱟ ᱠᱚᱣᱟᱜ ᱢᱤᱫ ᱯᱟᱲᱦᱟᱣ ᱨᱮᱭᱟᱜ ᱢᱟᱫᱽᱫᱷᱚᱢ ᱠᱟᱱᱟ ᱟᱨ ᱱᱟᱦᱟᱜ ᱡᱩᱜᱽ ᱨᱮᱫᱚ ᱱᱚᱜᱼᱚᱱᱟ ᱡᱚᱛᱚ ᱦᱚᱲᱟᱜ ᱛᱤᱨᱮ ᱢᱳᱵᱟᱭᱤᱞ ᱠᱷᱟᱹᱛᱤᱨ ᱚᱰᱤᱭᱳ ᱨᱮᱭᱟᱜ ᱢᱟᱫᱽᱫᱷᱚᱢ ᱦᱚᱸ ᱢᱤᱫᱴᱟᱱ ᱠᱷᱩᱵ ᱵᱷᱟᱜᱮ ᱡᱤᱱᱤᱥ ᱠᱟᱱᱟ ᱨᱮᱠᱚᱨᱲ ᱫᱚᱦᱚ ᱠᱟᱫᱟᱢ ᱯᱚᱨᱮᱛᱮᱢ ᱟᱸᱡᱚᱢᱟ ᱱᱚᱜᱱᱟ ᱡᱤᱱᱤᱥᱴᱟ ᱟᱹᱰᱤ ᱥᱚᱞᱦᱮ ᱛᱮᱜᱮ ᱥᱤᱠᱷᱱᱟᱹᱛᱚᱜ ᱜᱟᱱᱚᱜᱼᱟ ᱡᱟᱦᱟᱸᱨᱮ ᱥᱮᱨᱮᱧ ᱦᱩᱭᱩᱜ ᱠᱟᱱᱟ ᱡᱟᱦᱟᱸᱨᱮ ᱵᱤᱱᱛᱤ ᱦᱩᱭᱩᱜ ᱠᱟᱱᱟ ᱟᱸᱡᱚᱢ ᱛᱮᱭᱟᱜ ᱮᱢ ᱟᱸᱡᱚᱢ ᱠᱮᱫᱟ ᱚᱰᱤᱭᱳᱛᱮᱢ ᱨᱮᱠᱳᱰᱤᱝ ᱛᱮᱢ ᱨᱮᱠᱳᱰᱤᱝ ᱠᱟᱫᱟ ᱚᱱᱟᱜᱮ ᱛᱟᱭᱚᱢ ᱛᱮ ᱚᱰᱤᱭᱳ ᱢᱟᱫᱽᱫᱷᱚᱢ ᱛᱮᱢ ᱟᱸᱡᱚᱢ ᱞᱮᱠᱷᱟᱱ ᱟᱯᱱᱟᱨᱟᱜ ᱜᱮ ᱜᱮᱭᱟᱱ ᱵᱟᱹᱰᱚᱜᱼᱟ ᱥᱮ ᱵᱟᱹᱰ ᱵᱚᱨᱠᱮᱛᱚᱜᱼᱟ ᱚᱱᱟᱛᱮ ᱱᱚᱣᱟ ᱨᱮᱭᱟᱜ ᱢᱤᱫ ᱢᱟᱫᱽᱫᱷᱚᱢ ᱦᱚᱸ ᱟᱹᱰᱤ ᱵᱷᱟᱹᱜᱤ ᱜᱮᱭᱟ ᱱᱚᱝᱠᱟ ᱞᱮᱠᱟ ᱱᱚᱣᱟ ᱟᱸᱡᱚᱢ ᱞᱮᱠᱟ ᱛᱮᱦᱚᱸ ᱤᱧᱫᱚ ᱠᱩᱥᱤᱭᱟᱜ ᱜᱮᱭᱟ ᱢᱮᱱᱛᱤᱧ ᱢᱮᱱ ᱦᱚᱪᱚᱭᱟ